ᱢᱩᱨᱩᱠ ᱦᱚᱲ ᱪᱟᱥ ᱠᱟᱹᱢᱤ ᱨᱮᱜᱮ ᱪᱷᱩᱴᱟᱹᱣ ᱟᱠᱟᱱᱟ ᱫᱟᱜ ᱥᱮᱨᱢᱟ ᱫᱟᱜᱮ ᱡᱟᱹᱲᱤ ᱞᱮᱠᱷᱟᱱ ᱫᱚ ᱟᱦᱟᱨ ᱯᱩᱠᱷᱨᱤ ᱯᱮᱨᱮᱡᱟᱭ ᱚᱱᱟ ᱛᱮᱜᱮ ᱵᱟᱹᱫᱽ ᱠᱚ ᱦᱚᱸ ᱯᱮᱨᱮᱡᱚᱜᱼᱟ ᱟᱨ ᱵᱟᱫᱷᱟ ᱵᱟᱹᱲᱤ ᱠᱚ ᱦᱚᱸ ᱞᱮ ᱪᱟᱥ ᱫᱟᱲᱮᱭᱟᱜᱼᱟ ᱟᱨ ᱵᱟᱭ ᱫᱟᱜ ᱠᱷᱚᱱ ᱫᱚ ᱥᱟᱺᱜᱤᱧ ᱠᱟᱹᱢᱤ ᱦᱚᱸ ᱠᱚ ᱪᱟᱞᱟᱜᱼᱟ ᱡᱟᱦᱟᱸᱭ ᱠᱚ ᱵᱟᱹᱫ ᱠᱷᱮᱛ ᱵᱟᱹᱫᱽ ᱪᱟᱥ ᱵᱟᱠᱚ ᱫᱟᱲᱮᱭᱟᱜᱼᱟ ᱟᱦᱟᱨ ᱯᱩᱠᱷᱨᱤ ᱵᱟᱭ ᱛᱟᱦᱮᱱᱟ ᱩᱱᱠᱩ ᱫᱚ ᱵᱟᱦᱨᱮ ᱫᱤᱥᱚᱢ ᱦᱚᱸ ᱠᱚ ᱪᱟᱞᱟᱣ ᱫᱟᱲᱮᱭᱟᱜᱼᱟ ᱪᱟᱥ ᱦᱚᱸ ᱵᱮᱹᱥ ᱵᱟᱭ ᱦᱩᱭᱩᱜ ᱠᱷᱟᱱ ᱵᱟᱦᱨᱮ ᱫᱤᱥᱚᱢ ᱠᱟᱹᱢᱤ ᱠᱚ ᱪᱟᱞᱟᱜᱼᱟ ᱟᱨ ᱪᱟᱥ ᱦᱩᱭ ᱞᱮᱱᱠᱷᱟᱱ ᱫᱚ ᱢᱟᱱᱮ ᱫᱟᱜ ᱵᱮᱥᱮ ᱫᱟᱜ ᱞᱮᱠᱷᱟᱱ ᱪᱟᱥ ᱵᱮᱹᱥᱛᱮ ᱦᱩᱭᱩᱜᱼᱟ ᱡᱚᱛᱚᱱᱟᱜ ᱮᱢ ᱪᱟᱥ ᱫᱟᱲᱮᱭᱟᱜᱼᱟ ᱥᱟᱞ ᱨᱮ ᱮᱹᱠᱵᱟᱨ ᱪᱟᱥ ᱠᱟᱹᱢᱤ ᱫᱚ ᱦᱩᱭᱩᱜᱼᱟ ᱟᱨ ᱵᱟᱠᱷᱟᱱ ᱵᱟᱦᱨᱮ ᱠᱟᱹᱢᱤ ᱫᱚ ᱵᱟᱭ ᱪᱟᱞᱟᱜᱼᱟ ᱦᱩᱱᱟᱹᱜ ᱪᱮᱠᱟᱛᱮ ᱫᱟᱜ ᱜᱮ ᱵᱟᱭ ᱫᱟᱜᱮᱜᱼᱟ ᱚᱱᱟ ᱠᱷᱟᱹᱛᱤᱨ ᱠᱚ ᱪᱟᱞᱟᱜᱼᱟ ᱵᱟᱦᱨᱮ ᱫᱤᱥᱚᱢ ᱠᱟᱹᱢᱤ ᱫᱚ ᱱᱚᱣᱟ ᱠᱚᱨᱮᱜ ᱵᱟᱹᱫᱽ ᱠᱷᱮᱛ ᱨᱮ ᱪᱟᱥ ᱫᱚ ᱵᱮᱹᱥ ᱜᱮ ᱦᱩᱭᱩᱜᱼᱟ ᱦᱩᱱᱟᱹᱜ ᱫᱟᱜᱮ ᱯᱩᱨᱟᱹᱣ ᱞᱮᱠᱷᱟᱱ ᱟᱹᱰᱤ ᱵᱮᱥ ᱠᱟᱹᱢᱤ ᱦᱩᱭᱩᱜᱼᱟ ᱟᱨ ᱵᱟᱭ ᱯᱩᱨᱟᱹᱣ ᱞᱮᱠᱷᱟᱱ ᱫᱚ ᱪᱟᱥ ᱠᱟᱹᱢᱤ ᱫᱚ ᱵᱮᱥ ᱵᱟᱭ ᱦᱩᱭ ᱫᱟᱲᱮᱭᱟᱜᱼᱟ ᱫᱟᱜ ᱵᱷᱚᱨᱥᱟ ᱨᱮᱜᱮᱢ ᱛᱟᱦᱮᱱᱟ ᱢᱩᱨᱩᱠ ᱪᱟᱹᱥᱤ ᱫᱚ ᱵᱟᱝᱠᱷᱟᱱ ᱟᱠᱟᱞ ᱜᱮ ᱦᱩᱭᱩᱜ ᱠᱷᱟᱱ ᱫᱚᱵᱟᱦᱨᱮ ᱫᱤᱥᱚᱢ ᱠᱟᱹᱢᱤ ᱜᱮ ᱪᱟᱞᱟᱜ ᱦᱩᱭᱩᱜᱼᱟ ᱦᱟᱱᱛᱮ ᱱᱷᱟᱛᱮ ᱠᱷᱚᱱ ᱠᱟᱢᱟᱣ ᱟᱹᱜᱩᱭᱟᱠᱚ ᱯᱩᱭᱥᱟᱹ ᱴᱠᱟ ᱠᱚ ᱟᱨᱚ ᱯᱷᱮᱨ ᱮᱹᱠ ᱥᱟᱞ ᱦᱩᱭᱩᱜᱼᱟ ᱟᱨ ᱦᱚᱸ ᱠᱚ ᱪᱟᱥᱟ ᱫᱟᱜ ᱡᱟᱹᱲᱤ ᱞᱮᱠᱷᱟᱱ ᱪᱟᱥ ᱦᱩᱭᱩᱜᱼᱟ ᱵᱟᱭ ᱫᱟᱜ ᱡᱟᱹᱲᱤ ᱞᱮᱠᱷᱟᱱ ᱛᱚ ᱪᱟᱥ ᱫᱚ ᱵᱟᱭ ᱦᱩᱭᱩᱜᱼᱟ ᱵᱮᱹᱥ ᱫᱚ ᱚᱱᱟᱜᱮ ᱢᱩᱨᱩᱠ ᱦᱚᱲ ᱫᱚ ᱠᱟᱹᱢᱤ ᱚᱱᱟᱢᱟ ᱵᱟᱢ ᱧᱮᱞᱧᱟᱢ ᱠᱟᱜᱼᱟ ᱫᱟᱜᱟᱭ ᱥᱮ ᱵᱟᱭ ᱫᱟᱜᱟ ᱫᱟᱜ ᱯᱩᱨᱟᱹᱧ ᱞᱮᱠᱷᱟᱱ ᱟᱹᱰᱤ ᱵᱮᱹᱥ ᱴᱷᱤᱠ ᱦᱩᱭᱩᱜᱼᱟ ᱠᱟᱹᱢᱤ ᱵᱟᱭ ᱫᱟᱜ ᱞᱮᱠᱷᱟᱱ ᱫᱚ ᱵᱟᱢ ᱠᱟᱹᱢᱤ ᱫᱟᱲᱮᱭᱟᱜᱼᱟ